ᱥᱟᱶᱦᱮᱫ ᱫᱚ ᱥᱟᱶᱛᱟ ᱨᱮᱱᱟᱜ ᱟᱹᱨᱤ ᱠᱟᱱᱟ ᱥᱟᱶᱛᱮ ᱛᱟᱦᱮᱱ ᱠᱷᱚᱱ ᱜᱮ ᱥᱟᱶᱛᱟ ᱚᱱᱟᱛᱮ ᱟᱵᱚ ᱥᱟᱶᱛᱟ ᱨᱮ ᱛᱟᱦᱮᱱ ᱦᱚᱱ ᱦᱚᱯᱚᱱ ᱠᱚ ᱡᱚᱛᱷᱟᱛ ᱜᱮᱭᱟᱱ ᱠᱚ ᱧᱟᱢ ᱚᱱᱠᱟᱱ ᱚᱞ ᱫᱚ ᱥᱮ ᱥᱟᱯᱲᱟᱣ ᱫᱚ ᱟᱹᱰᱤᱜᱮ ᱞᱮᱠ ᱠᱟᱱᱟ ᱱᱟᱜᱟᱢ ᱨᱮᱱᱟᱜ ᱠᱟᱛᱷᱟ ᱦᱚᱸᱵᱚᱱ ᱫᱤᱥᱟᱹ ᱟᱠᱚ ᱱᱤᱛᱚᱜᱟᱜ ᱥᱚᱢᱚᱭ ᱨᱮ ᱪᱮᱫ ᱞᱮᱠᱟᱛᱮ ᱱᱟᱯᱟᱭ ᱛᱮᱠᱚ ᱟᱹᱥᱩᱞᱚᱜ ᱪᱮᱫ ᱞᱮᱠᱟᱛᱮ ᱱᱟᱯᱟᱭ ᱛᱮᱠᱚ ᱛᱟᱦᱮᱱ ᱪᱮᱫ ᱞᱮᱠᱟᱛᱮ ᱦᱟᱨᱟᱼᱵᱩᱨᱩᱜ ᱥᱮ ᱟᱵᱚᱣᱟᱜ ᱦᱚᱲᱢᱚ ᱥᱟᱶᱟᱨ ᱟᱵᱚᱣᱟᱜ ᱜᱷᱟᱨᱚᱸᱡᱽ ᱪᱟᱞᱟᱣ ᱥᱮ ᱟᱵᱚᱣᱟᱜ ᱥᱟᱶᱛᱟ ᱨᱮᱭᱟᱜ ᱠᱟᱹᱢᱤᱦᱚᱨᱟ ᱱᱟᱯᱟᱭ ᱛᱮᱵᱚᱱ ᱛᱚᱨᱟᱣ ᱱᱤᱛᱚᱜᱟᱜ ᱱᱟᱝ ᱨᱮ ᱥᱟᱶᱛᱮ ᱦᱟᱯᱮᱱ ᱚᱠᱛᱚ ᱨᱮ ᱪᱮᱫ ᱞᱮᱠᱟ ᱟᱵᱚ ᱨᱮᱱ ᱦᱚᱱ ᱦᱚᱯᱚᱱ ᱠᱚ ᱱᱟᱯᱟᱭ ᱛᱮ ᱟᱵᱚᱣᱟᱜ ᱥᱟᱶᱛᱟ ᱠᱚ ᱦᱟᱨᱟᱼᱵᱩᱨᱩᱭ ᱚᱱᱠᱟᱱᱟᱜ ᱚᱞ ᱛᱚᱞ ᱫᱚ ᱟᱹᱰᱤ ᱞᱟᱹᱠᱛᱤ ᱠᱟᱱᱟ ᱚᱱᱠᱟᱱᱟᱜ ᱜᱮᱭᱟᱱ ᱟᱵᱚᱨᱮᱱ ᱦᱚᱱ ᱦᱚᱯᱚᱱ ᱠᱚ ᱧᱟᱢ ᱟᱹᱰᱤ ᱞᱟᱹᱠᱛᱤ ᱠᱟᱱᱟ ᱟᱹᱰᱤᱜᱟᱱ ᱟᱵᱚᱣᱟᱜ ᱚᱱᱚᱞ ᱠᱚ ᱮᱴᱟᱜ ᱪᱤᱠᱤ ᱛᱮᱠᱚ ᱚᱞᱮᱫ ᱠᱟᱱᱟ ᱢᱟᱱᱮ ᱥᱟᱱᱛᱟᱲᱤ ᱯᱟᱹᱨᱥᱤ ᱮᱴᱟᱜ ᱪᱤᱠᱤ ᱛᱮᱠᱚ ᱚᱞᱮᱫ ᱠᱟᱱᱟ ᱚᱠᱟ ᱫᱮᱵᱽᱱᱟᱜᱚᱨᱤ ᱛᱮ ᱚᱠᱟ ᱨᱳᱢᱟᱱ ᱛᱮ ᱚᱠᱟ ᱫᱚ ᱵᱟᱝᱞᱟ ᱞᱤᱯᱤ ᱛᱮ ᱚᱠᱟᱫᱚ ᱩᱲᱤᱭᱟᱹ ᱛᱮ ᱚᱠᱟ ᱫᱚ ᱚᱥᱚᱢᱤᱭᱟ ᱛᱮ ᱚᱱᱟ ᱠᱚ ᱵᱟᱝ ᱠᱟᱛᱮᱫ ᱱᱤᱛᱚᱜ ᱟᱵᱚ ᱥᱟᱱᱛᱟᱲᱤ ᱯᱟᱹᱨᱥᱤ ᱫᱚ ᱵᱷᱟᱨᱚᱛ ᱫᱤᱥᱚᱢ ᱨᱮᱱᱟᱜ ᱢᱤᱫᱴᱟᱹᱱ ᱤᱨᱟᱹᱞ ᱟᱱᱟᱜ ᱛᱷᱚᱠ ᱨᱮ ᱥᱮᱞᱮᱫ ᱟᱠᱟᱱ ᱯᱟᱹᱨᱥᱤ ᱠᱟᱱᱟ ᱟᱨ ᱱᱚᱣᱟ ᱨᱮᱱᱟᱜ ᱟᱯᱚᱱ ᱪᱤᱠᱤ ᱢᱮᱱᱟᱜ ᱠᱟᱜᱼᱟ ᱚᱞᱪᱤᱠᱤ ᱚᱱᱟᱛᱮ ᱚᱞᱪᱤᱠᱤ ᱛᱮᱜᱮ ᱚᱱᱟ ᱠᱚᱫᱚ ᱚᱞ ᱤᱫᱤ ᱞᱟᱹᱠᱛᱤ ᱠᱟᱱᱟ ᱟᱵᱚᱣᱟᱜ ᱯᱟᱛᱷᱟᱢ ᱠᱚ ᱡᱮᱢᱚᱱ ᱦᱚᱞᱚᱝ ᱜᱟᱰᱟ ᱯᱷᱟᱹᱜᱩᱱ ᱥᱤᱸᱜᱟᱹᱲ ᱥᱟᱠᱚᱣᱟ ᱟᱨᱦᱚᱸ ᱚᱱᱠᱟᱱ ᱟᱭᱢᱟ ᱯᱟᱛᱷᱟᱢ ᱠᱚ ᱱᱤᱛᱚᱜ ᱠᱚ ᱩᱰᱩᱠᱮᱫ ᱛᱟᱵᱚᱱᱟ ᱚᱞᱪᱤᱠᱤ ᱛᱮᱜᱮ ᱠᱚ ᱩᱰᱩᱜᱮᱫ ᱠᱟᱱᱟ ᱟᱨᱦᱚᱸ ᱚᱱᱠᱟᱱ ᱟᱹᱰᱤᱜᱟᱱ ᱜᱮ ᱢᱮᱱᱟᱜ ᱠᱟᱜᱼᱟ ᱡᱮᱢᱚᱱ ᱥᱟᱨ ᱥᱟᱹᱜᱩᱱ ᱦᱚᱲ ᱥᱚᱢᱵᱟᱫᱽ ᱱᱚᱣᱟ ᱠᱚ ᱮᱴᱟᱜ ᱪᱤᱠᱤ ᱛᱮᱜᱮ ᱩᱰᱩᱠᱚᱜ ᱠᱟᱱᱟ ᱤᱧᱟᱹᱜ ᱢᱮᱱᱫᱚ ᱦᱚᱲ ᱥᱚᱢᱵᱟᱫᱽ ᱫᱚ ᱟᱹᱰᱤ ᱥᱮᱫᱟᱭ ᱠᱷᱚᱱ ᱜᱮ ᱥᱟᱶᱦᱮᱫ ᱨᱮᱱᱟᱜ ᱦᱟᱨᱟᱼᱵᱩᱨᱩᱭ ᱨᱮ ᱟᱹᱰᱤ ᱢᱟᱨᱟᱝ ᱟᱭᱟᱜ ᱮᱱᱮᱢ ᱢᱮᱱᱟᱜ ᱠᱟᱜᱼᱟ ᱛᱚᱵᱮ ᱚᱱᱟ ᱱᱤᱛ ᱫᱷᱟᱹᱵᱤᱡ ᱦᱚᱸ ᱫᱮᱵᱽᱱᱟᱜᱚᱨᱤ ᱞᱤᱯᱤ ᱛᱮᱜᱮ ᱩᱰᱩᱜᱚᱜ ᱠᱟᱱᱟ ᱱᱚᱣᱟ ᱠᱚᱦᱚᱸ ᱱᱤᱛᱚᱜᱟᱜ ᱥᱚᱢᱚᱭ ᱨᱮᱫᱚ ᱟᱵᱚ ᱥᱟᱱᱛᱟᱲᱤ ᱪᱤᱠᱤ ᱛᱮᱜᱮ ᱚᱞᱪᱤᱠᱤ ᱛᱮᱜᱮ ᱱᱚᱣᱟ ᱦᱚᱸ ᱚᱞ ᱟᱹᱨᱩᱭ ᱫᱚᱨᱠᱟᱨ ᱠᱟᱱᱟ ᱥᱮ ᱥᱩᱥᱟᱹᱨ ᱥᱟᱶᱟᱨ ᱞᱟᱹᱠᱛᱤᱜ ᱠᱟᱱᱟ ᱱᱤᱛ ᱫᱷᱟᱹᱵᱤᱡ ᱤᱧ ᱱᱤᱡᱮᱛᱮ ᱚᱱᱠᱟᱱ ᱯᱚᱛᱚᱵᱽ ᱯᱚᱛᱚᱵᱽ ᱥᱮ ᱯᱟᱛᱷᱟᱢ ᱠᱚ ᱵᱟᱹᱧ ᱚᱞ ᱛᱚᱞ ᱠᱟᱜ ᱨᱮᱦᱚᱸ ᱜᱚᱲᱚ ᱥᱚᱯᱚᱦᱚᱫ ᱨᱮ ᱤᱧ ᱢᱤᱱᱟᱹᱧ ᱜᱮᱭᱟ ᱜᱟᱶᱛᱟ ᱥᱟᱞᱟᱜ ᱟᱨ ᱚᱱᱚᱞᱤᱭᱟᱹ ᱥᱟᱞᱟᱜ ᱡᱚᱯᱲᱟᱣ ᱨᱮᱜᱮ ᱢᱤᱱᱟᱹᱧᱟ ᱟᱨ ᱚᱱᱟᱛᱮ ᱤᱧᱟᱹᱜ ᱩᱭᱦᱟᱹᱨ ᱠᱟᱱᱟ ᱡᱮ ᱱᱚᱣᱟ ᱟᱵᱚ ᱱᱟᱯᱟᱭ ᱛᱮᱵᱚᱱ ᱦᱟᱨᱟᱼᱵᱩᱨᱩᱭ ᱢᱟ ᱥᱩᱥᱟᱹᱨ ᱥᱟᱶᱟᱨ ᱢᱟ ᱱᱚᱣᱟᱜᱮ ᱤᱧᱟᱹᱜ ᱢᱮᱱ